ᱤᱧ ᱠᱩᱥᱤᱭᱟᱜ ᱵᱮᱝᱠ ᱫᱚ ᱦᱩᱭᱩᱜ ᱠᱟᱱᱟ ᱮᱥ ᱵᱤ ᱟᱭ ᱵᱮᱝᱠ ᱪᱮᱫᱟᱜ ᱥᱮ ᱚᱱᱟ ᱵᱮᱝᱠ ᱫᱚ ᱤᱧ ᱟᱹᱰᱤ ᱡᱳᱨ ᱜᱤᱧ ᱠᱩᱥᱤᱭᱟᱜᱼᱟ ᱚᱱᱟ ᱵᱮᱝᱠ ᱵᱮᱝᱠ ᱨᱮ ᱤᱧᱫᱚ ᱵᱮᱥᱤᱨ ᱵᱷᱟᱜᱽ ᱜᱤᱧ ᱪᱟᱞᱟᱣ ᱵᱟᱲᱟᱜ ᱜᱮᱭᱟ ᱟᱨ ᱚᱱᱟ ᱵᱮᱝᱠ ᱨᱮ ᱤᱧᱟᱹᱜ ᱮᱠᱟᱣᱩᱱᱴ ᱵᱳᱭ ᱢᱮᱱᱟᱜ ᱛᱤᱧᱟᱹ ᱟᱨ ᱚᱸᱰᱮ ᱪᱟᱞᱟᱣ ᱞᱮᱱᱠᱷᱟᱱ ᱚᱸᱰᱮ ᱨᱮᱱ ᱠᱟᱹᱢᱤ ᱠᱟᱹᱢᱤ ᱤᱭᱟᱹ ᱠᱚ ᱩᱱᱠᱩ ᱩᱱᱟᱹᱜ ᱵᱟᱠᱚ ᱵᱟᱠᱚ ᱮᱜᱮᱨᱟ ᱡᱟᱦᱟᱱᱟᱜ ᱵᱟᱠᱚ ᱞᱟᱹᱭᱟ ᱟᱨ ᱚᱱᱟ ᱵᱮᱝᱠ ᱨᱮ ᱥᱩᱵᱤᱫᱷᱟ ᱠᱚ ᱡᱟᱹᱥᱛᱤ ᱧᱚᱜ ᱜᱮᱭᱟ ᱟᱨ ᱤᱱᱴᱟᱨᱱᱮᱞ ᱫᱚ ᱤᱱᱴᱟᱨᱱᱮᱞ ᱡᱟᱦᱟᱸ ᱫᱚᱠᱚ ᱢᱮᱛᱟᱜ ᱠᱟᱱ ᱱᱟᱦᱟᱜ ᱡᱩᱜᱽ ᱨᱮᱱᱟᱜ ᱤᱱᱴᱟᱨᱱᱮᱞ ᱚᱱᱟ ᱟᱹᱰᱤᱜᱟᱱ ᱡᱮᱢᱚᱱ ᱮᱴᱟᱜ ᱫᱤᱥᱚᱢ ᱨᱮᱱᱟᱜ ᱫᱮᱥ ᱨᱮᱱᱟᱜ ᱠᱷᱚᱵᱚᱨᱮᱢ ᱧᱮᱞᱟ ᱡᱟᱦᱟᱱᱟᱜ ᱜᱮᱢ ᱧᱮᱞ ᱫᱟᱲᱮᱭᱟᱜ ᱚᱱᱟᱜᱮ ᱡᱟᱦᱟᱱᱟᱜ ᱜᱮ ᱠᱷᱚᱡᱟ ᱚᱱᱟᱜᱮ ᱦᱤᱡᱩᱜᱼᱟ